ᱥᱟᱹᱨᱤᱜᱮ ᱱᱚᱝᱠᱟ ᱟᱵᱚᱣᱟᱜ ᱥᱚᱢᱟᱡᱽ ᱨᱮ ᱥᱮᱛᱟᱜ ᱞᱮᱱᱠᱷᱟᱱᱜᱮ ᱜᱚᱜᱚ ᱛᱟᱠᱚ ᱥᱮ ᱵᱤᱴᱤ ᱛᱟᱠᱚ ᱵᱮᱨᱮᱫ ᱞᱮᱱᱠᱷᱟᱱ ᱜᱩᱨᱤᱡ ᱫᱟᱜ ᱫᱚ ᱦᱟᱛᱟᱣ ᱠᱟᱛᱮᱫ ᱵᱤᱥᱮᱥ ᱠᱚᱨᱮ ᱛᱤᱱᱟᱹᱜ ᱜᱟᱱ ᱫᱩᱣᱟᱹᱨ ᱢᱮᱱᱟᱜᱼᱟ ᱚᱱᱟ ᱫᱩᱣᱟᱹᱨ ᱠᱚᱨᱮ ᱜᱳᱞ ᱛᱮᱠᱚ ᱢᱟᱹᱰᱟᱹᱞᱤ ᱟᱹᱪᱩᱨᱟ ᱱᱚᱣᱟ ᱫᱚ ᱢᱟᱹᱰᱟᱹᱞᱤ ᱠᱚ ᱢᱮᱛᱟᱜᱼᱟ ᱱ ᱚᱣᱟ ᱢᱟᱹᱰᱟᱞᱤ ᱨᱮᱱᱟᱜ ᱦᱚᱸ ᱱᱟᱱᱟ ᱨᱚᱠᱚᱢ ᱵᱤᱥᱥᱟᱥ ᱢᱮᱱᱟᱜᱼᱟ ᱵᱟᱢ ᱢᱟᱹᱰᱟᱞᱤ ᱞᱮᱠᱷᱟᱡ ᱟᱵᱚ ᱨᱮᱱ ᱱᱚᱝᱠᱟ ᱦᱚᱸ ᱢᱮᱱᱟᱜᱼᱟ ᱵᱚᱸᱜᱟ ᱵᱩᱨᱩ ᱟᱹᱰᱤ ᱱᱟᱯᱟᱭ ᱠᱚ ᱛᱟᱸᱦᱮᱱᱟ ᱟᱹᱰᱤ ᱢᱚᱸᱡ ᱡᱤᱱᱤᱥ ᱠᱟᱱᱟ ᱚᱱᱟ ᱥᱟᱶᱛᱮ ᱟᱵᱟᱨ ᱠᱚ ᱢᱮᱱᱟ ᱵᱟᱝ ᱱᱚᱶᱟ ᱜᱩᱨᱤᱡ ᱢᱟᱹᱰᱟᱹᱞᱤ ᱞᱮᱠᱷᱟᱡ ᱟᱵᱚᱣᱟᱜ ᱚᱲᱟᱜ ᱯᱤᱱᱰᱟᱹ ᱵᱷᱤᱛᱨᱤ ᱨᱮ ᱡᱟᱦᱟᱸ ᱠᱚ ᱫᱩᱥᱤᱛᱚ ᱡᱤᱱᱤᱥ ᱢᱮᱱᱟᱜᱼᱟ ᱚᱱᱟ ᱠᱚ ᱱᱟᱯᱟᱭᱚᱜᱼᱟ ᱯᱷᱟᱨᱪᱟᱼᱯᱷᱟᱨᱪᱤ ᱦᱩᱭᱩᱜᱼᱟ ᱚᱱᱟᱛᱮ ᱮᱠᱷᱚᱱ ᱦᱚᱸ ᱱᱤᱛᱦᱚᱸ ᱚᱱᱟ ᱡᱤᱱᱤᱥ ᱫᱚ ᱢᱮᱱᱟᱜ ᱜᱮᱭᱟ